ᱪᱟᱥ ᱠᱟᱹᱢᱤ ᱞᱟᱹᱜᱤᱫ ᱫᱚ ᱫᱟᱜ ᱫᱚ ᱟᱹᱰᱤ ᱡᱟᱹᱨᱩᱲ ᱛᱮᱜᱮ ᱞᱟᱜᱟᱜᱼᱟ ᱪᱮᱫᱟᱜ ᱥᱮ ᱫᱟᱜ ᱵᱟᱝ ᱛᱟᱦᱮᱱ ᱞᱮᱱ ᱠᱷᱟᱡ ᱫᱚ ᱡᱟᱦᱟᱱ ᱪᱟᱥ ᱜᱮ ᱥᱮ ᱡᱟᱦᱟᱱ ᱯᱷᱚᱥᱚᱞ ᱜᱮ ᱵᱟᱝ ᱵᱚᱱ ᱦᱩᱭ ᱦᱚᱪᱚ ᱫᱟᱲᱮᱭᱟᱜᱼᱟ ᱛᱚ ᱫᱟᱜ ᱵᱟᱝ ᱛᱟᱦᱮᱱ ᱠᱷᱟᱡ ᱫᱚ ᱚᱱᱟ ᱡᱟᱭᱜᱟ ᱨᱮ ᱫᱚ ᱴᱮᱵᱽ ᱵᱟᱹᱭᱥᱟᱣ ᱦᱩᱭᱩᱜᱼᱟ ᱥᱮ ᱢᱟᱨᱥᱟᱞ ᱵᱮᱨᱮᱫ ᱦᱩᱭᱩᱜᱼᱟ ᱫᱟᱜ ᱩᱰᱩᱝ ᱞᱟᱹᱜᱤᱫ ᱵᱮᱵᱚᱥᱛᱷᱟ ᱦᱩᱭᱩᱜᱼᱟ ᱪᱟᱥ ᱵᱟᱠᱷᱨᱟ ᱪᱮᱫᱟᱜ ᱥᱮ ᱫᱟᱜ ᱵᱟᱝ ᱛᱟᱦᱮᱱ ᱠᱷᱟᱡ ᱫᱚ ᱵᱟᱝ ᱦᱩᱭᱩᱜ ᱛᱟᱵᱚᱱᱟ ᱡᱟᱦᱟᱱ ᱯᱷᱚᱥᱚᱞ ᱜᱮ ᱟᱨ ᱡᱟᱦᱟᱱ ᱯᱷᱚᱥᱚᱞ ᱜᱮ ᱦᱩᱭ ᱦᱚᱪᱚᱭ ᱞᱟᱹᱜᱤᱫ ᱫᱟᱜ ᱥᱟᱶᱛᱮ ᱥᱟᱦᱟᱨ ᱞᱟᱜᱟᱣ ᱦᱩᱭᱩᱜ ᱠᱟᱱᱟ ᱡᱟᱦᱟᱸ ᱨᱮ ᱵᱟᱡᱟᱨ ᱨᱮᱵᱚᱱ ᱪᱟᱞᱟᱣ ᱞᱮᱱ ᱠᱷᱟᱡ ᱫᱚᱠᱟᱱ ᱨᱮ ᱟᱭᱢᱟ ᱨᱚᱠᱚᱢ ᱥᱟᱨ ᱢᱮᱱᱟᱜᱼᱟ ᱥᱟᱨ ᱨᱮᱭᱟᱜ ᱧᱩᱛᱩᱢ ᱯᱩᱨᱟᱹ ᱵᱟᱰᱟᱭ ᱢᱮᱱᱟᱜᱼᱟ ᱯᱤᱠᱮ ᱰᱤᱭᱮᱯᱤ ᱤᱭᱩᱨᱤᱭᱟ ᱯᱷᱚᱥᱯᱮᱴ ᱯᱚᱴᱟᱥ ᱱᱟᱱᱟᱨᱚᱠᱚ ᱵᱟᱡᱟᱨ ᱨᱮ ᱱᱟᱱᱟᱨᱚᱠᱚᱢ ᱥᱟᱦᱟᱨ ᱧᱟᱢᱚᱜ ᱠᱟᱱᱟ ᱛᱚ ᱚᱱᱟ ᱠᱚ ᱥᱟᱦᱟᱨ ᱜᱮ ᱡᱚᱢᱤ ᱨᱮᱵᱚᱱ ᱞᱟᱜᱟᱣ ᱞᱮᱠᱷᱟᱡ ᱯᱷᱚᱥᱚᱞ ᱵᱟᱹᱲᱛᱤ ᱠᱟᱭ ᱛᱮᱵᱚᱱ ᱧᱟᱢᱟ